ᱢᱤᱫᱴᱟᱝ ᱜᱤᱫᱽᱨᱟᱹ ᱨᱟᱥᱛᱟ ᱨᱮ ᱠᱷᱮᱞ ᱠᱟᱱ ᱛᱟᱦᱮᱸᱜᱼᱟ ᱚᱱᱟ ᱚᱠᱛᱚ ᱨᱮ ᱢᱤᱫᱴᱟᱝ ᱜᱟᱹᱰᱤ ᱦᱮᱡ ᱮᱱᱟ ᱟᱫᱚ ᱚᱱᱟ ᱜᱟᱹᱰᱤ ᱨᱮ ᱫᱟᱹᱲ ᱪᱟᱹᱰᱩᱜ ᱠᱟᱱ ᱛᱟᱦᱮᱸᱜᱼᱟ ᱚᱱᱟ ᱚᱠᱛᱚ ᱨᱮ ᱚᱱᱟ ᱥᱩᱨ ᱨᱮ ᱤᱧᱤᱧ ᱛᱟᱦᱮᱸᱜ ᱠᱟᱱᱟ ᱟᱫᱚ ᱩᱱᱤ ᱜᱤᱫᱽᱨᱟᱹᱧ ᱜᱚᱦᱚᱲ ᱨᱩᱣᱟᱹᱲ ᱠᱮᱫᱮᱭᱟ ᱥᱮ ᱡᱤᱣᱤᱧ ᱵᱟᱧᱪᱟᱣ ᱠᱮᱫ ᱛᱟᱭᱟ ᱚᱱᱟᱛᱮ ᱟᱹᱰᱤ ᱡᱤᱣᱤ ᱨᱮ ᱜᱚᱨᱚᱵᱤᱧ ᱵᱩᱡᱷᱟᱹᱣᱟ ᱥᱮ ᱟᱨ ᱢᱤᱫ ᱫᱤᱱ ᱦᱚᱸ ᱚᱱᱠᱟ ᱜᱮ ᱨᱟᱥᱛᱟ ᱛᱤᱧ ᱪᱟᱞᱟᱜ ᱠᱟᱱ ᱛᱟᱦᱮᱸᱜᱼᱟ ᱟᱫᱚ ᱚᱱᱟ ᱚᱠᱛᱚ ᱨᱮ ᱢᱤᱫᱴᱟᱝ ᱜᱟᱹᱰᱤ ᱟᱨ ᱢᱚᱴᱚᱨᱥᱟᱭᱠᱮᱞ ᱮᱠᱥᱤᱰᱮᱱᱴ ᱦᱩᱭ ᱮᱱᱟ ᱟᱨ ᱢᱚᱴᱚᱨᱥᱟᱭᱠᱮᱞ ᱨᱮᱱ ᱦᱚᱲ ᱫᱚ ᱟᱹᱰᱤ ᱡᱳᱨᱮ ᱵᱟᱡᱟᱣᱱᱟ ᱟᱹᱰᱤ ᱡᱳᱨ ᱜᱮ ᱪᱷᱤᱴᱠᱟᱹᱣ ᱟᱠᱟᱱᱟ ᱟᱫᱚ ᱩᱱ ᱚᱠᱛᱚ ᱨᱮ ᱫᱟᱜ ᱫᱟᱜ ᱮ ᱞᱟᱹᱭ ᱫᱟ ᱟᱫᱚ ᱛᱟᱦᱚᱞᱮ ᱫᱟᱜ ᱢᱟ ᱵᱟᱹᱱᱩᱜᱼᱟ ᱚᱠᱟᱨᱤᱧ ᱧᱟᱢᱟᱭᱟ ᱚᱱᱟ ᱥᱩᱨ ᱨᱮᱜᱮ ᱢᱤᱫᱴᱟᱝ ᱠᱷᱮᱛ ᱨᱮ ᱫᱟᱜ ᱛᱟᱦᱮᱸ ᱠᱟᱱᱟ ᱟᱫᱚ ᱚᱱᱟ ᱟᱧᱪᱟᱨ ᱞᱚᱦᱚᱫ ᱠᱟᱛᱮ ᱜᱮ ᱢᱚᱪᱟ ᱨᱮ ᱫᱟᱜ ᱤᱧ ᱴᱷᱚᱯ ᱟᱫᱮᱭᱟ ᱚᱱᱟᱛᱮ ᱟᱹᱰᱤ ᱡᱤᱣᱤ ᱨᱮ ᱜᱚᱨᱚᱵᱤᱧ ᱟᱹᱭᱠᱟᱹᱣ ᱭᱮᱫᱟ